ᱞᱮᱯᱴᱚᱯ ᱫᱚ ᱟᱹᱰᱤ ᱠᱟᱹᱢᱤ ᱨᱮᱱᱟᱜ ᱜᱮ ᱡᱤᱱᱤᱥ ᱡᱮᱦᱮᱛᱩ ᱟᱭᱢᱟ ᱡᱤᱱᱤᱥ ᱟᱵᱚ ᱦᱤᱲᱤᱧ ᱟᱵᱚᱱ ᱥᱮ ᱵᱟᱵᱚᱱ ᱚᱲᱟᱜ ᱨᱮᱵᱚᱱ ᱫᱚᱦᱚ ᱫᱟᱲᱮᱭᱟᱜᱼᱟ ᱚᱱᱟ ᱠᱷᱟᱹᱛᱤᱨ ᱛᱮ ᱞᱮᱯᱴᱚᱯ ᱚᱯᱷᱤᱥᱤᱭᱟᱞ ᱠᱟᱹᱢᱤ ᱞᱟᱹᱜᱤᱫ ᱦᱚᱸ ᱯᱞᱟᱥ ᱯᱟᱨᱥᱳᱱᱟᱞ ᱠᱟᱹᱢᱤ ᱞᱟᱹᱜᱤᱫ ᱦᱚᱸ ᱞᱮᱯᱴᱚᱯ ᱫᱚ ᱫᱚᱨᱠᱟᱨ ᱜᱮ ᱡᱮᱦᱮᱛᱩ ᱞᱮᱯᱴᱚᱯ ᱨᱮ ᱟᱭᱢᱟ ᱰᱟᱴᱟ ᱮᱭᱨᱚᱠᱚᱢ ᱵᱚᱞᱠ ᱜᱮᱢ ᱟᱯᱞᱚᱰ ᱫᱟᱲᱮᱭᱟᱜ ᱟᱢ ᱚᱱᱟ ᱞᱟᱹᱜᱤᱫ ᱛᱮ ᱞᱮᱯᱴᱚᱯ ᱫᱚ ᱠᱷᱩᱵ ᱯᱨᱳᱭᱳᱡᱚᱱ ᱡᱤᱱᱤᱥ ᱜᱮ ᱠᱟᱱᱟ ᱚᱱᱟ ᱛᱮᱜᱮ ᱟᱵᱚ ᱵᱟᱲᱟᱭᱟᱵᱚᱱ ᱡᱟᱦᱟᱸ ᱛᱤᱱᱟᱹᱜ ᱜᱚᱨᱢᱮᱱᱴ ᱥᱮ ᱥᱴᱮᱴ ᱥᱟᱱᱟᱢ ᱚᱯᱷᱤᱥᱤᱭᱟᱞ ᱦᱚᱲ ᱴᱷᱮᱡ ᱜᱮ ᱱᱮᱛᱟᱨ ᱨᱮᱱᱟᱜ ᱫᱤᱱ ᱫᱚ ᱞᱮᱯᱴᱚᱯ ᱫᱚ ᱤᱱᱯᱳᱨᱴᱮᱱᱥ ᱥᱮ ᱯᱨᱳᱭᱳᱡᱚᱱᱤᱭᱚ ᱢᱤᱫᱴᱮᱱ ᱡᱤᱱᱤᱥ ᱠᱟᱱ ᱛᱟᱵᱳᱱᱟ ᱡᱟᱦᱟᱸ ᱜᱮ ᱦᱩᱭᱩᱜᱼᱟ ᱱᱤᱛᱚᱜ ᱟᱭᱢᱟ ᱞᱟᱹᱴᱩ ᱞᱟᱹᱴᱩ ᱯᱨᱚᱡᱮᱠᱴ ᱠᱚ ᱥᱮ ᱯᱷᱮᱠᱴᱤᱨᱤ ᱠᱚ ᱚᱱᱟ ᱠᱚ ᱠᱷᱟᱹᱛᱤᱨ ᱛᱮ ᱢᱤᱫ ᱴᱮᱱ ᱟᱨᱚ ᱢᱤᱫᱴᱮᱱ ᱢᱤᱫᱴᱮᱱ ᱫᱚ ᱯᱷᱮᱠᱴᱤᱨᱤ ᱦᱩᱭᱩᱜ ᱠᱟᱱᱟ ᱥᱮ ᱢᱤᱫᱴᱮᱱ ᱯᱨᱚᱡᱮᱠᱴ ᱥᱟ ᱦᱩᱭᱩᱜ ᱠᱟᱱᱟ ᱚᱱᱟ ᱯᱨᱚᱡᱮᱠᱴ ᱨᱮᱫᱚ ᱢᱤᱫ ᱥᱚ ᱳᱟᱨᱠᱟᱨ ᱠᱚ ᱠᱟᱹᱢᱤᱭᱟ ᱢᱤᱫᱥᱚ ᱳᱟᱨᱠᱟᱨ ᱨᱮᱱᱟᱜ ᱠᱟᱹᱢᱤ ᱥᱚᱢᱚᱥᱛᱷ ᱫᱷᱚᱨᱚᱱ ᱜᱮ ᱟᱞᱟᱫᱟ ᱚᱠᱚᱭ ᱤᱧᱡᱤᱱᱤᱭᱟᱨ ᱠᱟᱱᱟᱭ ᱚᱠᱚᱭ ᱞᱤᱰᱟᱨ ᱠᱟᱱᱟᱭ ᱚᱠᱚᱭ ᱤᱞᱮᱠᱴᱨᱤᱥᱤᱭᱟᱱ ᱠᱟᱱᱟᱭ ᱚᱠᱚᱭ

ᱚᱠᱚᱭ ᱠᱮᱵᱚᱞ ᱚᱯᱟᱨᱮᱴᱚᱨ ᱠᱟᱱᱟᱭ ᱚᱠᱚᱭ ᱡᱮᱥᱤᱵᱤ ᱚᱯᱟᱨᱮᱴᱚᱨ ᱠᱟᱱᱟᱭ ᱚᱠᱚᱭ ᱦᱟᱭᱰᱨᱟ ᱨᱮᱱ ᱚᱯᱟᱨᱮᱴᱚᱨ ᱠᱟᱱᱟᱭ ᱥᱮ ᱚᱠᱚᱭ ᱞᱮᱵᱟᱨ ᱠᱟᱱᱟᱭ ᱚᱱᱟ ᱠᱚᱨᱮᱱᱟᱜ ᱢᱤᱫᱴᱮᱱ ᱠᱟᱹᱢᱤ ᱛᱟᱦᱮᱱᱟ ᱚᱱᱟ ᱠᱟᱹᱢᱤ ᱠᱚ ᱧᱮᱞ ᱤᱧᱡᱤᱱᱤᱭᱟᱨ ᱠᱚ ᱛᱟᱦᱮᱱᱟ ᱤᱧᱡᱤᱱᱤᱭᱟᱨ ᱠᱚ ᱠᱟᱛᱮ ᱠᱚ ᱢᱮᱱᱟ ᱦᱮᱸ ᱱᱩᱭᱟᱜ ᱡᱟᱦᱟᱸ ᱵᱷᱟᱜᱽ ᱛᱟᱦᱮᱱᱟ ᱥᱟᱱᱟᱢ ᱦᱚᱲᱟᱜ ᱜᱮ ᱢᱤᱫᱴᱟᱱ ᱠᱟᱹᱢᱤ ᱨᱮᱱᱟᱜ ᱵᱷᱟᱜᱽ ᱛᱟᱦᱮᱱᱟ ᱚᱱᱟ ᱠᱚ ᱠᱟᱹᱢᱤᱦᱚᱨᱟ ᱠᱚ ᱧᱮᱞ ᱠᱟᱛᱮᱜ ᱩᱱᱠᱩ ᱢᱤᱫᱴᱮᱡ ᱯᱨᱚᱡᱮᱠᱴ ᱨᱮᱠᱚ ᱚᱞ ᱠᱟᱛᱮᱜ ᱚᱱᱟ ᱯᱨᱚᱡᱮᱠᱴ ᱨᱮ ᱚᱞ ᱠᱚᱢᱯᱤᱞᱤᱴ ᱠᱟᱛᱮ ᱚᱱᱟ ᱞᱮᱯᱴᱚᱯ ᱨᱮᱠᱚ ᱞᱳᱰ ᱟᱠᱚ ᱥᱮ ᱞᱮᱯᱴᱚᱯ ᱨᱮᱠᱚ ᱩᱫ ᱫᱷᱟᱣ ᱚᱞ ᱠᱟᱛᱮ ᱡᱮᱦᱮᱛᱩ ᱟᱞᱚ ᱟᱫᱚᱜ ᱢᱟ ᱥᱮ ᱟᱞᱚ ᱵᱟᱝ ᱢᱟ ᱢᱮᱥᱟ ᱜᱚᱫᱚᱜᱼᱟ ᱚᱱᱟ ᱠᱷᱟᱹᱛᱤᱨ ᱛᱮ ᱞᱮᱯᱴᱚᱯ ᱯᱨᱳᱡᱚᱱᱤᱭᱚ ᱡᱤᱱᱤᱥ